ᱡᱟᱦᱟᱸᱜᱮ ᱢᱟᱱᱮ ᱥᱟᱺᱜᱤᱧ ᱠᱷᱚᱱ ᱠᱚ ᱦᱤᱡᱩᱜ ᱯᱮᱲᱟ ᱫᱚ ᱩᱱᱠᱩ ᱫᱚ ᱞᱚᱴᱟ ᱫᱟᱜ ᱟᱱ ᱛᱮᱞᱮ ᱞᱚᱴᱟ ᱫᱟᱜ ᱟᱱ ᱛᱮᱞᱮ ᱡᱚᱦᱟᱨ ᱫᱟᱨᱟᱢ ᱟᱠᱚᱣᱟ ᱟᱨ ᱩᱱᱠᱩ ᱞᱟᱹᱜᱤᱫ ᱡᱚᱢ ᱧᱩ ᱠᱚᱦᱚᱸ ᱚᱲᱟᱜ ᱠᱚᱨᱮ ᱠᱩᱲᱟᱹᱣ ᱦᱩᱭᱩᱜᱼᱟ ᱚᱱᱟᱢᱟ ᱱᱟᱜ ᱢᱟᱲᱟᱝ ᱨᱮᱠᱚ ᱠᱷᱚᱵᱚᱨ ᱠᱟᱜ ᱫᱚ ᱡᱮ ᱵᱟᱝᱟ ᱟᱞᱮ ᱫᱚ ᱱᱚᱣᱟ ᱢᱟᱹᱦᱤᱛ ᱦᱤᱞᱳᱜ ᱞᱮ ᱪᱟᱞᱟᱜᱼᱟ ᱚᱱᱟ ᱦᱤᱥᱟᱹᱵᱽ ᱟᱞᱮ ᱫᱚ ᱱᱚᱛᱮ ᱚᱲᱟᱜ ᱨᱮᱞᱮ ᱡᱚᱜᱟᱲ ᱦᱟᱱᱛᱟᱲ ᱠᱚᱜᱼᱟ ᱡᱮ ᱵᱟᱝᱟ ᱥᱟᱺᱜᱤᱧ ᱫᱤᱥᱚᱢ ᱠᱷᱚᱱ ᱱᱟᱜ ᱢᱟᱹᱭ ᱛᱟᱠᱚ ᱫᱟᱹᱭ ᱛᱟᱠᱚ ᱟᱨ ᱵᱟᱝ ᱵᱟᱹᱵᱩ ᱛᱟᱠᱚ ᱫᱟᱫᱟ ᱛᱟᱠᱚ ᱠᱚ ᱦᱤᱡᱩᱜ ᱠᱟᱱᱟ ᱩᱱᱠᱩ ᱞᱟᱹᱜᱤᱫ ᱫᱚ ᱢᱟᱲᱟᱝ ᱨᱮ ᱟᱵᱚ ᱯᱤᱴᱷᱟᱹ ᱞᱮᱴᱚ ᱵᱚᱱ ᱡᱚᱜᱟᱲ ᱠᱟᱜᱼᱟ ᱟᱨ ᱩᱱᱠᱩ ᱞᱟᱜᱤᱫ ᱫᱚ ᱡᱤᱞ ᱠᱚᱦᱚᱸ ᱵᱚᱱ ᱡᱚᱜᱟᱲ ᱠᱟᱜᱼᱟ ᱟᱫᱚ ᱚᱱᱟᱛᱮ ᱡᱚᱠᱷᱚᱱ ᱩᱱᱠᱩ ᱠᱚ ᱦᱮᱡ ᱮᱱᱟ ᱦᱮᱡ ᱮᱱᱠᱚ ᱛᱚᱠᱷᱚᱱ ᱫᱩᱣᱟᱹᱨ ᱠᱚ ᱞᱮᱵᱮᱫ ᱠᱮᱜᱼᱟ ᱛᱚᱠᱷᱚᱱ ᱫᱚ ᱩᱱᱠᱩ ᱫᱚ ᱢᱟᱲᱟᱝ ᱢᱟᱹᱪᱤ ᱨᱮᱞᱮ ᱫᱩᱲᱩᱵ ᱠᱚᱣᱟ ᱢᱟᱹᱪᱤ ᱨᱮᱠᱚ ᱫᱩᱲᱩᱵ ᱮᱱ ᱠᱷᱟᱱ ᱫᱚ ᱤᱱᱟᱹ ᱯᱚᱨᱮ ᱟᱭᱳ ᱛᱟᱠᱚ ᱟᱨᱚ ᱵᱟᱹᱦᱩ ᱵᱟᱝ ᱵᱟᱹᱦᱩ ᱛᱟᱠᱚ ᱞᱚᱴᱟ ᱫᱟᱜ ᱥᱮᱯᱮᱧ ᱠᱟᱛᱮᱠᱚ ᱩᱰᱩᱠᱚᱜᱼᱟ ᱟᱨᱠᱚ ᱜᱚᱰ ᱟᱠᱚᱣᱟ ᱩᱱᱠᱩ ᱠᱚ ᱜᱚᱰ ᱦᱩᱭᱟᱫ ᱠᱚ ᱯᱚᱨᱮ ᱤᱱᱟᱹ ᱯᱚᱨᱮ ᱟᱞᱮ ᱢᱤᱫ ᱫᱷᱟᱣ ᱟᱞᱮ ᱠᱚᱲᱟᱠᱚ ᱢᱤᱫ ᱫᱷᱟᱣ ᱯᱮᱲᱟ ᱵᱮᱵᱷᱟᱨ ᱞᱮ ᱩᱰᱩᱠᱚᱜᱼᱟ ᱛᱟᱯᱚᱨᱮ ᱩᱱᱠᱩ ᱟᱞᱮᱞᱮ ᱜᱚᱰ ᱟᱠᱚᱣᱟ ᱤᱱᱟᱹ ᱯᱚᱨᱮ ᱫᱚᱠᱚ ᱟᱹᱨᱩᱵᱚᱜᱼᱟ ᱡᱟᱸᱜᱟ ᱠᱚ ᱡᱟᱸᱜᱟ ᱟᱹᱨᱩᱵ ᱯᱚᱨᱮ ᱠᱚ ᱵᱚᱞᱚᱱᱟ ᱚᱲᱟᱜᱛᱮ ᱚᱲᱟᱜ ᱫᱚ ᱱᱟᱜ ᱵᱟᱝ ᱚᱱᱮ ᱡᱟᱦᱟᱸ ᱨᱮᱠᱚ ᱫᱩᱲᱩᱵ ᱠᱚᱣᱟ ᱢᱟᱹᱪᱤ ᱵᱤᱞᱟᱠᱟᱱ ᱚᱸᱰᱮ ᱠᱚ ᱫᱩᱲᱩᱵᱼᱟ ᱤᱱᱟᱹ ᱠᱤᱪᱷᱩ ᱜᱷᱟᱹᱲᱤᱡ ᱢᱤᱫ ᱰᱚᱸᱰᱮᱠ ᱫᱩᱲᱩᱵ ᱮᱱ ᱯᱚᱨᱮ ᱟᱨ ᱵᱟᱝ ᱜᱟᱯᱟᱞᱢᱟᱨᱟᱣ ᱵᱟᱫᱽ ᱨᱮ ᱩᱱᱠᱩ ᱫᱚ ᱚᱲᱟᱜ ᱞᱮ ᱦᱚᱦᱚ ᱠᱷᱟᱹᱲ ᱠᱚᱣᱟ ᱡᱟᱦᱟᱸ ᱜᱮ ᱱᱟᱜ ᱚᱲᱟᱜ ᱨᱮ ᱡᱚᱢᱟᱜ ᱠᱩᱲᱟᱹᱣ ᱟᱠᱟᱱ ᱩᱱᱠᱩ ᱚᱱᱟ ᱡᱚᱢᱟᱜ ᱞᱮ ᱮᱢᱟ ᱠᱚᱣᱟ ᱤᱱᱟᱹ ᱯᱚᱨᱮ ᱡᱚᱢᱼᱧᱩ ᱦᱩᱭ ᱵᱟᱫᱽ ᱟᱫᱚ ᱠᱤᱪᱷᱩ ᱜᱷᱟᱹᱲᱤᱡ ᱯᱚᱨᱮ ᱟᱨᱦᱚᱸ ᱡᱤᱨᱟᱹᱣ ᱵᱟᱲᱟ ᱠᱟᱛᱮᱫ ᱢᱟᱲᱟᱝ ᱫᱚ ᱱᱟᱜ ᱱᱟᱥᱛᱟᱞᱮ ᱮᱢᱟ ᱠᱚᱣᱟ ᱤᱱᱟᱹ ᱯᱚᱨᱮ ᱫᱚ ᱱᱟᱜ ᱡᱤᱨᱟᱹᱣ ᱵᱟᱲᱟ ᱠᱟᱛᱮᱫ ᱫᱚ ᱱᱟᱜ ᱡᱟᱦᱟᱸ ᱜᱮ ᱠᱩᱲᱟᱹᱣ ᱟᱠᱟᱱ ᱫᱟᱹᱞ ᱫᱟᱠᱟᱛᱮ ᱟᱨᱵᱟᱝ ᱡᱤᱞ ᱫᱟᱠᱟ ᱚᱱᱟ ᱩᱱᱠᱩ ᱫᱚᱞᱮ ᱡᱚᱢ ᱦᱚᱪᱚ ᱠᱚᱣᱟ